ᱤᱧ ᱫᱚ ᱵᱚᱞ ᱠᱷᱮᱞ ᱨᱮᱱᱟᱜ ᱢᱮᱪ ᱤᱧ ᱧᱮᱞᱟ ᱤᱧ ᱫᱚ ᱟᱞᱮ ᱫᱚ ᱴᱤᱵᱷᱤ ᱨᱮᱞᱮ ᱧᱮᱞ ᱵᱟᱲᱟᱭ ᱛᱟᱦᱮᱱᱟ ᱪᱤᱠᱟᱹ ᱛᱮᱥᱮ ᱟᱞᱮ ᱚᱲᱟᱜ ᱨᱮᱫᱚ ᱴᱤᱵᱷᱤ ᱢᱮᱱᱟᱜᱼᱟ ᱚᱱᱟᱛᱮ ᱟᱨ ᱤᱧᱫᱚ ᱤᱧᱤᱡ ᱜᱟᱛᱮ ᱥᱟᱶ ᱫᱚ ᱵᱟᱹᱧ ᱧᱮᱞ ᱵᱟᱲᱟᱭᱮᱫ ᱛᱟᱦᱮᱱᱟ ᱚᱲᱟᱜ ᱦᱚᱲ ᱥᱟᱶᱛᱤᱧ ᱧᱮᱞ ᱵᱟᱲᱟᱭ ᱛᱟᱦᱮᱱᱟ